ᱤᱧ ᱫᱚ ᱠᱟᱹᱴᱤᱡ ᱠᱷᱚᱡ ᱟᱹᱰᱤ ᱰᱷᱮᱨ ᱜᱤᱧ ᱜᱟᱛᱮᱣ ᱠᱟᱱᱟ ᱥᱮ ᱱᱤᱝᱠᱟ ᱠᱟᱵᱟᱰᱤ ᱠᱚᱦᱚᱸ ᱥᱮ ᱜᱷᱮᱨᱫᱤ ᱠᱚᱦᱚᱸᱧ ᱜᱟᱛᱮ ᱵᱟᱲᱟᱣ ᱠᱟᱱᱟ ᱱᱚᱝᱠᱟ ᱜᱮ ᱥᱮ ᱱᱚᱝᱠᱟ ᱜᱮ ᱟᱨᱦᱚᱸ ᱜᱟᱛᱮᱜ ᱦᱩᱭ ᱵᱟᱲᱟᱣ ᱠᱟᱱᱟ ᱫᱟᱹᱲ ᱠᱚ ᱥᱯᱳᱴ ᱠᱚ ᱫᱟᱹᱲ ᱢᱤᱫᱥᱚ ᱢᱤᱴᱟᱨ ᱫᱟᱹᱲ ᱫᱩᱥᱚ ᱢᱤᱴᱟᱨ ᱫᱟᱹᱲ ᱥᱠᱩᱞ ᱞᱟᱭᱤᱯ ᱨᱮ ᱟᱨᱦᱚᱸ ᱢᱮᱱᱟᱜᱼᱟ ᱦᱟᱭ ᱡᱟᱢᱯ ᱟᱨᱦᱚᱸ ᱢᱮᱱᱟᱜᱼᱟ ᱞᱚᱝ ᱡᱟᱢᱯ ᱚᱝᱠᱟ ᱥᱠᱩᱞ ᱞᱟᱭᱤᱯ ᱨᱮ ᱴᱤᱯᱤᱱᱤᱧ ᱟᱹᱜᱩᱞᱮᱜᱼᱟ ᱯᱨᱟᱭᱤᱡᱽ ᱦᱤᱥᱟᱹᱵᱽ ᱛᱮ ᱛᱷᱟᱹᱨᱤᱧ ᱟᱢ ᱞᱮᱜᱼᱟ ᱡᱮᱢᱤᱛᱤ ᱵᱚᱠᱥᱤᱧ ᱧᱟᱢ ᱞᱮᱜᱼᱟ ᱥᱮ ᱱᱤᱝᱠᱟ ᱟᱨᱦᱚᱸ ᱢᱮᱰᱮᱞ ᱠᱚᱦᱚᱸᱧ ᱧᱟᱢ ᱵᱟᱲᱟᱣ ᱠᱟᱜᱼᱟ ᱟᱨ ᱱᱤᱛᱳᱜ ᱫᱚ ᱵᱚᱞ ᱜᱟᱛᱮ ᱤᱧ ᱞᱟᱹᱴᱩᱭᱤᱱᱟᱹᱧ ᱱᱤᱛᱳᱜ ᱫᱚ ᱵᱚᱞ ᱜᱟᱛᱮ ᱤᱧ ᱪᱮᱫ ᱠᱮᱜᱼᱟ ᱥᱮ ᱵᱚᱞ ᱜᱟᱛᱮ ᱤᱧ ᱥᱮᱱ ᱵᱟᱲᱟᱜ ᱠᱟᱱᱟ ᱦᱤᱛᱳᱜ ᱫᱚ ᱥᱮ ᱚᱝᱠᱟ ᱜᱮ ᱠᱟᱹᱴᱤᱡ ᱠᱟᱹᱴᱤᱡ ᱟᱜ ᱜᱮ ᱜᱟᱛᱮ ᱤᱧ ᱥᱮᱱ ᱵᱟᱲᱟᱣ ᱠᱟᱱᱟ ᱚᱝᱠᱟ ᱯᱨᱟᱭᱤᱡᱽ ᱠᱚᱞᱮ ᱟᱹᱜᱩ ᱵᱟᱲᱟᱣ ᱠᱟᱜᱼᱟ ᱥᱩᱠᱨᱤ ᱠᱚᱞᱮ ᱟᱹᱜᱩ ᱵᱟᱲᱟᱣ ᱠᱟᱜ ᱠᱚᱣᱟ ᱢᱮᱨᱚᱢ ᱠᱚᱞᱮ ᱟᱹᱜᱩ ᱵᱟᱲᱟᱣ ᱠᱟᱜ ᱠᱚᱣᱟ ᱜᱟᱹᱭ ᱠᱚᱞᱮ ᱟᱹᱜᱩ ᱵᱟᱲᱟᱣ ᱠᱟᱜ ᱠᱚᱣᱟ ᱛᱟᱨᱯᱚᱨᱮ ᱞᱟᱹᱴᱩ ᱞᱟᱹᱴᱩ ᱯᱚᱸᱫᱽᱨᱚᱭ ᱟᱜᱚᱥᱴ ᱨᱮ ᱰᱟᱸᱜᱽᱨᱟ ᱠᱚᱞᱮ ᱟᱹᱜᱩ ᱵᱟᱲᱟᱣ ᱠᱟᱜᱼᱟ ᱟᱛᱳ ᱠᱷᱚᱱ ᱞᱮ ᱥᱮᱱ ᱞᱮᱱᱟ ᱟᱞᱮ ᱟᱛᱳ ᱠᱷᱚᱱ ᱰᱟᱸᱜᱽᱨᱟ ᱠᱚᱞᱮ ᱠᱤᱨᱤᱧ ᱟᱹᱜᱩ ᱞᱮᱜᱼᱟ ᱤᱭᱟᱹ ᱜᱟᱛᱮ ᱛᱮ ᱧᱟᱢ ᱞᱮᱜᱼᱟ ᱞᱮ ᱤᱱᱟᱹ ᱠᱟᱛᱮᱫ ᱫᱚ ᱟᱞᱮ ᱱᱤᱛᱳᱜ ᱫᱚ ᱜᱟᱛᱮ ᱯᱩᱭᱥᱟᱹ ᱠᱚ ᱦᱩᱭᱩᱜᱚᱜ ᱠᱟᱱᱟ ᱯᱩᱭᱥᱟᱹ ᱛᱮ ᱜᱟᱛᱮ ᱯᱩᱭᱥᱟᱹ ᱨᱮ ᱜᱟᱛᱮ ᱪᱟᱞᱟᱣ ᱠᱟᱛᱮᱫ ᱦᱚᱸ ᱟᱞᱮ ᱞᱮ ᱪᱟᱢᱯᱤᱭᱟᱱ ᱦᱮᱡ ᱵᱟᱲᱟᱣ ᱠᱟᱱᱟ ᱚᱱᱛᱮ ᱰᱷᱮᱹᱨ ᱰᱷᱮᱹᱨ ᱯᱨᱟᱭᱤᱡᱽ ᱞᱮ ᱟᱹᱜᱩ ᱵᱟᱲᱟᱣ ᱠᱟᱜᱼᱟ ᱥᱮ ᱢᱚᱡᱽ ᱜᱮᱞᱮ ᱟᱹᱭᱠᱟᱹᱣ ᱠᱟᱜᱼᱟ ᱚᱱᱠᱟ ᱜᱮ ᱢᱚᱡᱽ ᱜᱮᱞᱮ ᱜᱟᱛᱮ ᱵᱟᱲᱟᱣ ᱠᱟᱱᱟ ᱢᱚᱡᱽ ᱜᱮ ᱱᱤᱛᱳᱜ ᱫᱚ ᱜᱟᱛᱮ ᱤᱧ ᱪᱮᱫ ᱠᱟᱫᱟ ᱱᱤᱛᱳᱜ ᱫᱚ ᱜᱟᱛᱮ ᱠᱚ ᱦᱟᱭᱟᱨ ᱠᱩᱧ ᱥᱮᱱ ᱵᱟᱲᱟᱜ ᱠᱟᱱᱟ ᱦᱤᱛᱮᱜ ᱫᱚᱠᱚ ᱤᱫᱤᱭᱤᱫᱤᱧ ᱠᱟᱱᱟ ᱟᱰᱮᱯᱟᱥᱮ ᱱᱤᱭᱟᱹ ᱠᱚᱨᱮᱜᱮ ᱥᱟᱺᱜᱤᱧ ᱥᱮᱫ ᱫᱚ ᱵᱟᱝ ᱟᱞᱮ ᱟᱛᱳ ᱠᱷᱚᱱ ᱵᱟᱨᱦᱮ ᱚᱝᱠᱟ ᱯᱟᱸᱪ ᱪᱷᱚ ᱠᱤᱞᱳᱢᱤᱴᱟᱨ ᱥᱮ ᱥᱟᱛᱼᱟᱴ ᱠᱤᱞᱳᱢᱤᱴᱟᱨ ᱚᱱᱠᱟ ᱫᱚ ᱚᱱᱠᱟ ᱜᱟᱡᱚᱞ ᱟᱰᱮᱯᱟᱥᱮ ᱱᱤᱭᱟᱹ ᱠᱚᱨᱮ ᱜᱮᱞᱮ ᱟᱞᱮ ᱞᱮ ᱜᱟᱛᱮ ᱵᱟᱲᱟᱜ ᱠᱟᱱᱟ ᱱᱚᱝᱠᱟ ᱜᱮ ᱟᱞᱮ ᱜᱟᱛᱮ ᱵᱟᱲᱟᱜ ᱠᱟᱱᱟ ᱟᱹᱰᱤᱜᱟᱱ ᱜᱮ ᱱᱤᱝᱠᱟᱹ ᱜᱮ ᱠᱟᱹᱴᱤᱡ ᱠᱷᱚᱡ ᱤᱧ ᱜᱟᱛᱮᱣ ᱠᱟᱱᱟ ᱟᱹᱰᱤ ᱟᱭᱢᱟ ᱜᱟᱱ ᱜᱮ ᱠᱟᱵᱟᱰᱤ ᱠᱚ ᱦᱟᱼᱰᱩᱰᱩ ᱠᱚ ᱫᱟᱹᱲ ᱠᱚ ᱦᱟᱭ ᱡᱟᱢᱯ ᱠᱚ ᱞᱚᱝ ᱡᱟᱢᱯ ᱠᱚ ᱚᱱᱠᱟ ᱜᱮ ᱜᱟᱛᱮ ᱠᱚ ᱦᱩᱭ ᱵᱟᱲᱟᱣ ᱠᱟᱱᱟ